ᱟᱵᱚ ᱵᱚᱱ ᱵᱟᱰᱟᱭ ᱜᱤᱭᱟᱹ ᱡᱮ ᱥᱟᱱᱛᱟᱲᱤ ᱯᱟᱹᱨᱥᱤ ᱥᱚᱨᱠᱟᱨ ᱥᱤᱠᱨᱤᱛᱤ ᱮᱢ ᱟᱠᱟᱫᱟᱭ ᱡᱮ ᱞᱮᱠᱟ ᱡᱮᱢᱚᱱ ᱟᱢ ᱵᱤᱨᱫᱟᱹᱜᱟᱲ ᱠᱚᱨᱮ ᱤᱛᱩᱱ ᱟᱥᱲᱟ ᱠᱚᱨᱮ ᱠᱚᱞᱮᱡᱽ ᱭᱩᱱᱤᱵᱷᱟᱨᱥᱤᱴᱤ ᱠᱚᱨᱮ ᱥᱟᱱᱛᱟᱲᱤ ᱛᱮ ᱚᱞᱚᱜ ᱯᱟᱲᱦᱟᱣ ᱜᱟᱱᱚᱜ ᱠᱟᱱ ᱜᱤᱭᱟ ᱥᱮ ᱪᱟᱞᱟᱜ ᱠᱟᱱ ᱜᱤᱭᱟ ᱟᱨ ᱥᱚᱨᱠᱟᱨ ᱦᱚᱸ ᱥᱤᱠᱨᱤᱛᱤ ᱮᱢ ᱟᱠᱟᱫᱟᱭ ᱜᱚᱴᱟ ᱵᱷᱟᱨᱚᱛ ᱫᱤᱥᱚᱢ ᱨᱮ ᱜᱤ ᱠᱚ ᱚᱞᱚᱜ ᱯᱟᱲᱦᱟᱜ ᱠᱟᱱ ᱜᱤᱭᱟᱹ ᱚᱱᱟ ᱫᱚ ᱟᱨ ᱥᱟᱱᱛᱟᱲᱤ ᱯᱟᱹᱲᱥᱤ ᱫᱚ ᱦᱤᱱᱫᱤ ᱥᱟᱶ ᱠᱚ ᱛᱩᱞᱟᱹ ᱡᱚᱠᱷᱟ ᱟᱠᱟᱫᱟ ᱟ ᱱᱚᱝᱠᱟ ᱡᱮ ᱡᱮᱢᱚᱱ ᱧᱮᱞᱚᱜ ᱠᱟᱱᱟ ᱥᱟᱱᱛᱟᱲᱤ ᱯᱟᱹᱲᱥᱤ ᱛᱮ ᱱᱤᱛᱚᱜ ᱚᱞᱚᱜ ᱯᱟᱲᱦᱟᱜ ᱜᱟᱱᱚᱜ ᱠᱟᱱ ᱜᱤᱭᱟ ᱛᱚ ᱚᱱᱟ ᱞᱮᱠᱟᱛᱮ ᱛᱮ ᱡᱮ ᱦᱤᱱᱫᱤ ᱥᱟᱶ ᱠᱚ ᱛᱩᱞᱟᱹ ᱡᱚᱠᱷᱟᱭ ᱮᱫᱟ ᱡᱮ ᱦᱤᱱᱫᱤ ᱛᱮ ᱦᱚᱸ ᱜᱚᱴᱟ ᱜᱮ ᱚᱞᱚᱜ ᱯᱟᱲᱦᱟᱣ ᱜᱟᱱᱚᱜ ᱠᱟᱱᱟ ᱡᱮᱢᱚᱱ ᱟᱵᱚ ᱥᱟᱱᱛᱟᱲᱤ ᱛᱮ ᱫᱚ ᱜᱚᱴᱟ ᱵᱤᱦᱟᱨ ᱵᱮᱜᱚᱞ ᱳᱰᱤᱥᱟ ᱟᱥᱟᱢ ᱜᱚᱴᱟ ᱜᱮ ᱚᱞᱚᱜ ᱯᱟᱲᱦᱟᱣ ᱜᱟᱱᱚᱜ ᱠᱟᱱᱟ ᱥᱮ ᱜᱚᱴᱟ ᱜᱮ ᱪᱟᱹᱞᱩ ᱟᱠᱟᱱᱟ